ᱤᱧᱟᱹᱜ ᱩᱭᱦᱟᱹᱨ ᱛᱮ ᱥᱟᱱᱛᱟᱲᱤ ᱯᱟᱹᱨᱥᱤ ᱥᱮᱪᱮᱫ ᱞᱟᱦᱟᱱᱛᱤ ᱞᱟᱹᱜᱤᱫ ᱛᱮ ᱥᱟᱱᱛᱟᱲᱤ ᱢᱮᱰᱤᱭᱟᱢ ᱦᱩᱭ ᱩᱪᱤᱛ ᱠᱟᱱᱟ ᱠᱟᱨᱚᱱ ᱥᱟᱱᱛᱟᱲᱤ ᱢᱮᱰᱤᱭᱟᱢ ᱦᱩᱭ ᱞᱮᱱᱠᱷᱟᱱ ᱟᱹᱰᱤ ᱦᱚᱲ ᱜᱮ ᱜᱤᱫᱽᱨᱟᱹ ᱥᱮᱪᱮᱫ ᱞᱟᱹᱜᱤᱫ ᱠᱚ ᱞᱟᱦᱟᱱᱛᱤᱜᱼᱟ ᱟᱹᱰᱤ ᱦᱚᱲ ᱜᱮ ᱡᱟᱸᱦᱟᱭ ᱫᱚ ᱵᱟᱹᱠᱚ ᱥᱮᱪᱮᱫ ᱫᱟᱲᱮᱭᱟᱜ ᱠᱟᱱᱟ ᱩᱱᱠᱩ ᱦᱚᱸ ᱚᱱᱟ ᱰᱟᱦᱟᱨ ᱛᱮ ᱛᱟᱲᱟᱢ ᱞᱮᱠᱷᱟᱱ ᱢᱟᱨᱥᱟᱞ ᱰᱟᱦᱟᱨ ᱥᱮᱱ ᱠᱚ ᱞᱟᱦᱟᱱᱛᱤᱜᱼᱟ ᱟᱠᱚᱣᱟᱜ ᱟᱹᱭᱫᱟᱹᱨᱤ ᱠᱚ ᱵᱩᱡᱟ ᱡᱮ ᱥᱟᱱᱛᱟᱲᱟᱜ ᱪᱮᱫ ᱞᱟᱹᱜᱤᱫ ᱪᱮᱫ ᱟᱛᱮ ᱛᱤᱱᱟᱴᱟ ᱵᱮᱥᱟ ᱥᱟᱶ ᱥᱟᱶᱦᱮᱫ ᱞᱟᱠᱪᱟᱨ ᱥᱮᱬᱟᱭ ᱨᱮ ᱟᱵᱚᱣᱟᱜ ᱡᱟᱹᱛᱤ ᱢᱟᱨᱥᱟᱞᱚᱜᱼᱟ ᱥᱟᱶᱛᱟ ᱥᱩᱥᱟᱹᱨᱚᱜᱼᱟ ᱱᱚᱣᱟ ᱠᱚ ᱡᱩᱫᱤ ᱵᱟᱝ ᱛᱟᱦᱮᱱᱟ ᱫᱤᱱ ᱫᱤᱱᱛᱮ ᱡᱷᱚᱛᱚ ᱠᱤᱪᱷᱩ ᱛᱟᱵᱚᱱ ᱟᱫ ᱦᱚᱨᱟᱜ ᱠᱟᱱᱟ ᱟᱫ ᱞᱮᱱᱠᱷᱟᱱ ᱱᱚᱣᱟ ᱢᱤᱫᱴᱟᱱ ᱟᱹᱰᱤ ᱪᱤᱱᱛᱟᱹ ᱡᱚᱱᱚᱠ ᱠᱟᱛᱷᱟ ᱡᱮ ᱥᱤᱥᱤᱨ ᱢᱟᱫᱽᱫᱷᱚᱢ ᱛᱮ ᱡᱚᱫᱤ ᱱᱚᱣᱟ ᱠᱚ ᱵᱟᱝ ᱛᱟᱦᱮᱱ ᱛᱟᱵᱚᱱᱟ ᱛᱟᱦᱚᱞᱮ ᱡᱷᱚᱛᱚᱣᱟᱜ ᱵᱚᱱ ᱦᱤᱲᱤᱧᱟ ᱦᱤᱨᱤᱡ ᱯᱟᱹᱥᱤᱨᱚᱜᱼᱟ ᱵᱚᱱ ᱮᱴᱟᱜ ᱡᱟᱹᱛ ᱥᱟᱞᱟᱜ ᱟᱵᱚᱣᱟᱜ ᱡᱟᱹᱛ ᱢᱮᱥᱟᱜᱼᱟ ᱠᱤᱢᱵᱟ ᱡᱮᱜᱮᱛ ᱡᱟᱠᱟᱛ ᱫᱤᱥᱚᱢ ᱨᱮ ᱟᱵᱚ ᱟᱫ ᱪᱟᱵᱟᱜ ᱟᱵᱚᱱ ᱚᱱᱟ ᱠᱷᱟᱹᱛᱤᱨ ᱛᱮ ᱥᱟᱱᱛᱟᱲᱤ ᱢᱮᱰᱤᱭᱟᱢ ᱦᱩᱭ ᱫᱚᱨᱠᱟᱨ ᱠᱟᱱᱟ